ᱯᱷᱩᱴᱵᱚᱞ ᱫᱚᱧ ᱠᱷᱮᱞᱟ ᱵᱟᱝ ᱫᱚ ᱵᱟᱝ ᱯᱷᱩᱴᱵᱚᱞ ᱠᱷᱮᱞ ᱨᱮᱫᱚ ᱮᱜᱟᱨᱚ ᱡᱚᱱ ᱠᱟᱛᱮᱫ ᱫᱚ ᱞᱯᱤᱪᱷᱩ ᱠᱚ ᱛᱟᱦᱮᱸ ᱱᱟᱠᱚ ᱟᱨ ᱵᱟᱨᱭᱟ ᱴᱤᱢ ᱛᱮ ᱵᱟᱭᱤᱥ ᱡᱚᱱ ᱠᱚ ᱦᱩᱭᱩᱜᱼᱟ ᱦᱟᱱᱟ ᱫᱷᱟᱨᱮ ᱫᱚᱞ ᱨᱮ ᱮᱜᱟᱨᱚ ᱡᱚᱱ ᱱᱚᱣᱟ ᱫᱷᱟᱨᱮ ᱫᱚᱞ ᱨᱮ ᱮᱜᱟᱨᱚ ᱡᱚᱱ ᱛᱚᱵᱮᱱᱟ ᱯᱷᱩᱴᱵᱚᱞ ᱦᱩᱭᱩᱜᱼᱟ ᱮᱜᱟᱨᱚ ᱡᱚᱱ ᱢᱚᱫᱽᱫᱷᱮᱨᱮ ᱢᱤᱜᱴᱟᱝ ᱫᱚ ᱜᱳᱞᱠᱤᱯᱟᱨᱮ ᱛᱟᱦᱮᱸᱱᱟ ᱟᱨ ᱯᱮ ᱦᱚᱲ ᱫᱚ ᱰᱤᱯᱷᱮᱱᱥ ᱠᱚ ᱛᱟᱦᱮᱸᱱᱟ ᱢᱤᱫᱴᱮᱱ ᱢᱮᱱ ᱰᱤᱯᱷᱮᱱᱥ ᱵᱟᱨᱭᱟ ᱥᱟᱭᱤᱰ ᱰᱤᱯᱷᱮᱱᱥ ᱛᱟᱯᱚᱨᱮ ᱪᱮᱛᱟᱱ ᱨᱮ ᱠᱚ ᱛᱟᱦᱮᱸᱱᱟ ᱯᱳᱱ ᱦᱚᱲ ᱢᱤᱫ ᱫᱷᱟᱨᱮ ᱫᱚ ᱠᱚᱨᱱᱟᱨ ᱨᱮ ᱵᱟᱨ ᱦᱚᱲ ᱠᱤᱱ ᱠᱷᱮᱞᱟ ᱵᱟᱨ ᱥᱟᱭᱤᱰ ᱛᱟᱞᱟ ᱨᱮ ᱵᱟᱨ ᱦᱚᱲ ᱚᱱᱟ ᱛᱟᱞᱟᱨᱮ ᱟᱨ ᱵᱟᱨ ᱦᱚᱲ ᱠᱤᱱ ᱠᱷᱮᱞᱟ ᱟᱨ ᱵᱳᱞ ᱠᱷᱮᱞ ᱫᱚ ᱱᱚᱣᱟ ᱥᱩᱨ ᱥᱩᱯᱩᱨ ᱨᱮ ᱟᱹᱰᱤ ᱜᱟᱱ ᱦᱚᱲ ᱜᱮᱠᱚ ᱠᱷᱮᱞ ᱜᱮᱭᱟ ᱟᱨ ᱜᱚᱴᱟ ᱥᱩᱨ ᱥᱩᱯᱩᱨ ᱠᱷᱮᱞᱳᱰ ᱦᱩᱭᱩᱜ ᱜᱮᱭᱟ ᱵᱳᱞ ᱠᱷᱮᱞᱳᱰ ᱫᱚ ᱟᱨ ᱵᱳᱞ ᱠᱷᱮᱞ ᱨᱮ ᱡᱮᱢᱚᱱ ᱯᱨᱟᱭᱤᱡᱽ ᱛᱟᱦᱮᱸᱱᱟ ᱛᱮᱢᱚᱱ ᱮᱱᱴᱨᱤ ᱠᱚ ᱦᱟᱴᱟᱣᱟ ᱟᱨ ᱵᱳᱞ ᱠᱷᱮᱞ ᱨᱮ ᱵᱟᱨ ᱫᱷᱟᱨᱮ ᱵᱟᱨᱭᱟ ᱜᱩᱞᱠᱤᱯᱟᱨ ᱛᱟᱦᱮᱸᱱᱟ ᱚᱱᱟ ᱜᱳᱠᱤᱯᱟᱨ ᱨᱮ ᱡᱟᱦᱟᱸ ᱴᱤᱢ ᱜᱮ ᱡᱩᱫᱤ ᱵᱟᱠᱚ ᱜᱳᱞ ᱫᱟᱲᱮᱭᱟᱜᱼᱟ ᱩᱝᱠᱩ ᱫᱚᱠᱚ ᱦᱟᱨᱟᱜᱼᱟ ᱟᱨ ᱡᱟᱦᱟᱸᱭ ᱜᱳᱞᱟ ᱩᱝᱠᱩ ᱫᱚᱠᱚ ᱡᱤᱛᱟᱹᱜᱼᱟ ᱟᱨ ᱵᱟᱱᱟᱨ ᱴᱤᱢ ᱜᱮ ᱡᱩᱫᱤ ᱵᱟᱠᱚ ᱜᱳᱞ ᱫᱟᱲᱮᱭᱟᱜᱼᱟ ᱚᱱᱟ ᱫᱚ ᱴᱨᱭᱵᱮᱠᱟᱨ ᱦᱩᱭᱩᱜᱼᱟ ᱴᱨᱟᱭᱵᱮᱠᱟᱨ ᱨᱮ ᱡᱟᱦᱟᱸᱭ ᱜᱮ ᱡᱩᱫᱤ ᱜᱳᱞ ᱫᱟᱲᱮᱭᱟᱜᱼᱟ ᱛᱟᱨᱯᱚᱨᱮ ᱫᱚ ᱴᱚᱪ ᱦᱩᱭᱩᱜᱼᱟ ᱴᱚᱪ ᱨᱮ ᱡᱟᱦᱟᱸᱭ ᱜᱮ ᱩᱭᱱᱟᱨᱚᱜ ᱟᱭ ᱩᱱᱤ ᱜᱮ ᱡᱤᱛᱟᱹᱣ ᱢᱮᱱᱛᱮ ᱠᱚ ᱢᱮᱛᱟᱭᱟ ᱟᱨ ᱯᱷᱩᱴᱵᱚᱞ ᱤᱫᱤ ᱠᱟᱛᱮᱫ ᱫᱚ ᱱᱮᱛᱟᱨ ᱫᱚ ᱠᱩᱲᱤ ᱜᱤᱫᱽᱨᱟᱹ ᱠᱚᱦᱚᱸ ᱠᱚ ᱠᱷᱮᱞᱮᱜ ᱜᱮᱭᱟ ᱟᱨ ᱠᱩᱲᱤ ᱜᱤᱫᱽᱨᱟᱹ ᱦᱚᱸᱠᱚ ᱜᱟᱛᱮᱜ ᱠᱟᱱ ᱜᱮᱭᱟ ᱯᱷᱩᱴᱵᱚᱞ ᱤᱫᱤ ᱠᱟᱛᱮᱫ ᱫᱚ ᱜᱚᱴᱟ ᱱᱚᱣᱟ ᱵᱟᱸᱠᱩᱲᱟ ᱡᱮᱞᱟ ᱰᱤᱥᱴᱤᱠ ᱠᱚᱨᱮᱫ ᱜᱚᱴᱟ ᱜᱮ ᱱᱚᱣᱟ ᱯᱷᱩᱴᱵᱚᱞ ᱠᱷᱮᱞᱟ ᱫᱚ ᱦᱩᱭᱩᱜ ᱠᱟᱱᱟ